ᱱᱮᱛᱟᱨ ᱡᱟᱦᱟᱸ ᱜᱮ ᱢᱳᱵᱟᱭᱤᱞ ᱨᱮᱠᱚ ᱟᱲᱟᱜᱮᱫ ᱱᱟ ᱥᱳᱥᱟᱞ ᱢᱤᱰᱤᱭᱟ ᱟᱨ ᱵᱟᱝ ᱱᱤᱭᱩᱡᱽ ᱯᱮᱯᱟᱨ ᱵᱟᱝ ᱠᱷᱚᱵᱚᱨ ᱠᱟᱜᱚᱡᱽ ᱨᱮ ᱟᱠᱵᱟᱨ ᱡᱟᱦᱟᱸ ᱠᱚ ᱚᱞᱮᱫ ᱟᱨ ᱵᱟᱝ ᱡᱟᱦᱟᱸ ᱜᱮᱦᱟᱸᱜ ᱱᱚᱝᱠᱟ ᱛᱮᱵᱚᱱ ᱟᱸᱡᱚᱢᱮᱫ ᱚᱱᱟ ᱠᱚ ᱵᱷᱤᱛᱨᱤ ᱠᱷᱚᱱ ᱫᱚ ᱤᱧ ᱫᱚ ᱥᱚᱨᱠᱟᱨᱤ ᱡᱟᱦᱟᱸ ᱱᱤᱭᱩᱡᱽ ᱩᱰᱩᱠᱚᱜᱼᱟ ᱵᱟᱝ ᱥᱚᱨᱠᱟᱨᱤ ᱠᱷᱚᱵᱚᱨ ᱡᱟᱦᱟᱸ ᱠᱚ ᱮᱢᱟ ᱤᱧᱟᱹᱜ ᱫᱚ ᱚᱱᱟ ᱨᱮᱜᱮ ᱯᱟᱹᱛᱭᱟᱹᱣ ᱟᱨ ᱵᱤᱥᱛᱤ ᱵᱷᱚᱨᱥᱟ ᱫᱚ ᱢᱮᱱᱟᱜᱼᱟ ᱥᱳᱥᱟᱞ ᱢᱤᱰᱤᱭᱟ ᱡᱟᱦᱟᱸ ᱡᱮᱦᱟᱸᱜ ᱢᱳᱵᱟᱭᱤᱞ ᱛᱮᱠᱚ ᱟᱲᱟᱜ ᱠᱟᱜ ᱠᱟᱱ ᱤᱭᱩᱴᱩᱵᱽ ᱠᱚᱨᱮ ᱚᱱᱟ ᱨᱮᱭᱟᱜ ᱫᱚ ᱩᱱᱟᱹᱜ ᱯᱟᱹᱛᱭᱟᱹᱣ ᱫᱚ ᱵᱟᱹᱱᱩᱜᱼᱟ ᱪᱮᱫᱟᱜ ᱥᱮ ᱩᱱᱠᱩ ᱫᱚ ᱟᱠᱚᱣᱟᱜ ᱯᱷᱟᱭᱫᱟ ᱵᱟᱝ ᱟᱠᱚᱣᱟᱜ ᱵᱤᱡᱽᱱᱮᱥ ᱠᱚ ᱧᱮᱞᱮᱜᱼᱟ ᱚᱱᱟᱛᱮ ᱩᱱᱠᱩᱣᱟᱜ ᱨᱮ ᱩᱱᱠᱩᱣᱟᱜ ᱠᱷᱚᱵᱚᱨ ᱨᱮᱫᱚ ᱯᱟᱹᱛᱭᱟᱹᱣ ᱫᱚ ᱱᱟᱦᱟᱜ ᱩᱱᱟᱹᱜ ᱫᱚᱧ ᱵᱟᱹᱱᱩᱜᱼᱟ ᱟᱨ ᱡᱟᱦᱟᱸ ᱥᱚᱨᱠᱟᱨᱤ ᱪᱮᱱᱮᱞ ᱢᱮᱱᱟᱜᱼᱟ ᱨᱮᱰᱤᱭᱳ ᱵᱟᱝ ᱴᱤᱵᱷᱤ ᱩᱱᱠᱩ ᱫᱚ ᱮᱲᱮ ᱠᱟᱛᱷᱟ ᱵᱟᱝ ᱠᱚ ᱢᱮᱱᱟ ᱮᱲᱮ ᱠᱟᱛᱷᱟ ᱠᱚ ᱢᱮᱱ ᱞᱮᱠᱷᱟᱱ ᱟᱠᱚ ᱜᱮ ᱚᱱᱟ ᱢᱟᱹᱱ ᱦᱟᱹᱱᱤ ᱵᱟᱝ ᱚᱱᱟ ᱵᱷᱟᱨᱡᱟᱣ ᱮᱢᱚᱜ ᱦᱩᱭ ᱟᱠᱚᱣᱟ ᱚᱱᱟᱛᱮ ᱩᱱᱠᱩᱣᱟᱜ ᱨᱮᱜᱮ ᱤᱧᱟᱹᱜ ᱫᱚ ᱵᱤᱥᱮᱥ ᱠᱟᱛᱮ ᱯᱟᱹᱛᱭᱟᱹᱣ ᱢᱮᱱᱟᱜᱼᱟ ᱯᱮᱯᱟᱨ ᱨᱮᱦᱚᱸ ᱵᱟᱝ ᱠᱷᱚᱵᱚᱨ ᱠᱟᱜᱚᱡᱽ ᱨᱮᱦᱚᱸ ᱡᱟᱦᱟᱸ ᱠᱚ ᱪᱷᱟᱯᱟᱭᱟ ᱩᱱᱠᱩ ᱦᱚᱸ ᱟᱹᱰᱤ ᱚᱛᱤ ᱥᱩᱛᱤ ᱮᱲᱮ ᱜᱮᱠᱚ ᱚᱞ ᱠᱟᱜᱼᱟ ᱟᱠᱚᱣᱟᱜ ᱯᱮᱯᱟᱨ ᱪᱮᱫᱞᱮᱠᱟ ᱨᱮ ᱟᱹᱠᱷᱨᱤᱧᱚᱜᱼᱟ ᱚᱱᱟ ᱜᱮᱠᱚ ᱪᱮᱥᱴᱟᱭᱟ ᱮᱠᱷᱟᱱ ᱥᱚᱨᱠᱟᱨ ᱢᱤᱰᱤᱭᱟ ᱠᱷᱚᱡ ᱡᱟᱦᱟᱸ ᱜᱮ ᱱᱟᱦᱟᱜ ᱨᱚᱠᱚᱢ ᱟᱠᱚᱣᱟᱜ ᱨᱮᱰᱤᱭᱳ ᱠᱷᱚᱱ ᱵᱟᱝ ᱴᱤᱵᱷᱤ ᱠᱷᱚᱱ ᱡᱟᱦᱟᱸ ᱢᱮᱫ ᱛᱮᱠᱚ ᱧᱮᱞ ᱠᱟᱜᱼᱟ ᱚᱱᱟ ᱜᱮ ᱥᱟᱹᱨᱤ ᱢᱮᱱᱛᱮ ᱥᱚᱨᱠᱟᱨᱮ ᱵᱟᱛᱟᱣᱟ ᱟᱨ ᱩᱱᱠᱩ ᱜᱮ ᱚᱱᱟ ᱨᱮᱱᱟᱜ ᱵᱷᱟᱨᱯᱟᱭ ᱦᱚᱸᱠᱚ ᱧᱟᱢᱟ ᱮᱴᱟᱜ ᱠᱚᱫᱚ ᱚᱱᱟ ᱨᱮᱱᱟᱝ ᱦᱚᱯᱫᱟᱨ ᱫᱚ ᱵᱟᱠᱚ ᱵᱮᱱᱟᱣᱟ ᱚᱱᱟᱛᱮ ᱤᱧ ᱫᱚ ᱥᱚᱨᱠᱟᱨᱤ ᱢᱤᱰᱤᱭᱟ ᱜᱮ ᱡᱚᱛᱚ ᱠᱷᱚᱡ ᱫᱚᱧ ᱥᱟᱨᱦᱟᱣ ᱮᱭᱟ ᱟᱨ ᱩᱱᱠᱩᱣᱟᱜ ᱠᱟᱛᱷᱟ ᱜᱤᱧ ᱯᱟᱹᱛᱭᱟᱹᱣᱟ ᱟᱨ ᱱᱩᱠᱩ ᱡᱟᱦᱟᱱᱟᱜ ᱠᱟᱜᱚᱡᱽ ᱵᱟᱝ ᱥᱟᱜᱮᱱ ᱥᱟᱠᱟᱢ ᱵᱟᱝ ᱡᱟᱦᱟᱸ ᱜᱮᱵᱚ ᱢᱮᱛᱟᱜ ᱠᱟᱱ ᱦᱟᱸᱜ ᱯᱮᱯᱟᱨ ᱟᱹᱠᱷᱟᱨᱤᱧ ᱠᱚ ᱩᱱᱠᱩ ᱫᱚ ᱟᱠᱚᱣᱟᱜ ᱯᱮᱯᱟᱨ ᱪᱮᱫ ᱞᱮᱠᱟ ᱨᱮ ᱯᱮᱨᱮᱡᱚᱜᱼᱟ ᱡᱟᱦᱟᱸ ᱛᱤᱱᱟᱹᱜ ᱜᱮ ᱮᱲᱮ ᱩᱯᱲᱮ ᱠᱟᱛᱷᱟ ᱠᱚᱠᱚ ᱨᱚᱲᱮᱫᱟᱜᱼᱟ ᱚᱱᱟᱛᱮ ᱯᱮᱯᱟᱨ ᱯᱮᱨᱮᱡ ᱮᱱ ᱠᱷᱟᱡ ᱜᱮ ᱟᱠᱚᱣᱟᱜ ᱯᱩᱭᱥᱟᱹ ᱦᱤᱡᱩᱜᱼᱟ ᱟᱠᱚᱣᱟᱜ ᱞᱟᱡ ᱟᱹᱥᱩᱞᱚᱜᱼᱟ ᱚᱱᱟ ᱜᱮᱠᱚ ᱠᱟᱨᱵᱟᱨ ᱠᱟᱱᱟ